ᱡᱤᱭᱟᱹᱞᱤ ᱜᱟᱹᱭ ᱟᱹᱥᱩᱞ ᱠᱟᱛᱮᱫ ᱫᱚ ᱜᱟᱹᱭ ᱡᱩᱫᱤ ᱢᱤᱭᱦᱩᱭ ᱦᱚᱯᱚᱱ ᱠᱚᱣᱟ ᱦᱚᱯᱚᱱ ᱠᱚᱦᱚᱸ ᱠᱚ ᱟᱹᱠᱷᱨᱤᱧ ᱧᱟᱢᱚᱜᱼᱟ ᱟᱹᱠᱷᱨᱤᱧ ᱠᱟᱛᱮᱫ ᱦᱚᱸ ᱴᱟᱠᱟ ᱯᱩᱭᱥᱟᱹ ᱠᱟᱢᱟᱜᱼᱟ ᱟᱨ ᱜᱟᱹᱭᱟᱜ ᱛᱳᱣᱟ ᱦᱚᱸ ᱵᱮᱯᱟᱨ ᱞᱮᱠᱟᱛᱮ ᱜᱟᱱᱚᱜᱼᱟ ᱟᱨ ᱟᱛᱳ ᱴᱚᱞᱟ ᱨᱮ ᱡᱟᱦᱟᱸ ᱜᱟᱹᱭ ᱛᱳᱣᱟᱢ ᱟᱹᱠᱷᱨᱤᱧᱟ ᱯᱤᱭᱳᱨ ᱛᱟᱦᱮᱱᱟ ᱫᱟᱜ ᱢᱮᱥᱟ ᱵᱟᱝ ᱛᱟᱦᱮᱱᱟ ᱚᱱᱟ ᱨᱮᱱ ᱦᱟᱛᱟᱣ ᱦᱚᱲ ᱠᱚᱫᱚ ᱟᱹᱰᱤᱜᱟᱱ ᱜᱮ ᱠᱚ ᱥᱟᱸᱜᱮᱜᱼᱟ ᱟᱹᱰᱤ ᱡᱳᱨ ᱜᱮ ᱢᱮᱱᱟᱜ ᱠᱚᱣᱟ ᱟᱨ ᱡᱟᱦᱟᱸ ᱦᱚᱲᱜᱮ ᱜᱟᱹᱭ ᱛᱳᱣᱟ ᱩᱱᱠᱩ ᱜᱳᱣᱟᱞᱟ ᱠᱚᱨᱮ ᱴᱷᱮᱡ ᱠᱚ ᱦᱟᱛᱟᱣᱮᱜᱼᱟ ᱠᱚ ᱵᱮᱯᱟᱨᱮᱜᱼᱟ ᱠᱚ ᱩᱱᱠᱩ ᱫᱚ ᱥᱚᱠᱛᱚ ᱫᱟᱜ ᱠᱚ ᱢᱮᱥᱟ ᱟᱜᱼᱟ ᱚᱱᱟᱛᱮ ᱩᱱᱠᱩᱣᱟᱜ ᱫᱚ ᱰᱷᱮᱹᱨ ᱵᱟᱠᱚ ᱠᱩᱥᱤᱭᱟᱜᱼᱟ ᱟᱨ ᱡᱮᱢᱚᱱ ᱥᱤᱢ ᱦᱚᱸ ᱟᱹᱥᱩᱞ ᱠᱟᱛᱮᱫ ᱥᱤᱢ ᱟᱹᱥᱩᱞ ᱞᱮᱠᱚ ᱠᱷᱟᱱ ᱦᱚᱸ ᱵᱤᱞᱤ ᱟᱹᱠᱷᱨᱤᱧ ᱠᱟᱛᱮᱫ ᱯᱩᱭᱥᱟᱹ ᱥᱮ ᱵᱮᱯᱟᱨ ᱜᱟᱱᱚᱜᱼᱟ ᱟᱨ ᱥᱤᱢ ᱦᱚᱸ ᱡᱮᱣᱮᱫ ᱛᱮ ᱟᱹᱠᱷᱨᱤᱧ ᱠᱟᱛᱮᱫ ᱡᱤᱞ ᱞᱮᱠᱟ ᱛᱮᱦᱚᱸ ᱟᱹᱠᱷᱨᱤᱧ ᱞᱮᱠᱚ ᱠᱷᱟᱱ ᱩᱱᱠᱩ ᱟᱛᱮᱫ ᱦᱚᱸ ᱵᱮᱯᱟᱨ ᱜᱟᱱᱚᱜᱼᱟ ᱩᱱᱠᱩ ᱠᱚ ᱵᱮᱯᱟᱨ ᱠᱟᱛᱮᱫ ᱦᱚᱸ ᱟᱢ ᱴᱟᱠᱟ ᱯᱩᱭᱥᱟᱹᱢ ᱠᱟᱢᱟᱣ ᱫᱟᱲᱮᱭᱟᱜᱼᱟ ᱟᱨᱡᱟᱣ ᱫᱟᱲᱮᱭᱟᱜᱼᱟ